ᱤᱧ ᱫᱚ ᱨᱮᱱᱟᱜ ᱠᱚᱫᱚ ᱟᱹᱰᱤ ᱨᱟᱹᱥᱠᱟᱹᱜᱮᱧ ᱵᱩᱡᱷᱟᱹᱣᱟ ᱪᱮᱠᱟᱛᱮ ᱱᱤᱛᱳᱜ ᱫᱚ ᱡᱚᱛᱚᱣᱟᱜ ᱨᱮᱱᱟᱜ ᱠᱟᱹᱢᱤᱜᱮ ᱠᱟᱱᱟ ᱡᱟᱦᱟᱸᱭ ᱡᱟᱦᱟᱸᱭ ᱫᱚ ᱮᱫᱟ ᱠᱚ ᱮᱢᱟᱱᱮᱫᱟ ᱠᱚ ᱛᱳ ᱼᱚᱜ ᱠᱟᱱᱟ ᱠᱚ ᱛᱤᱱᱟᱹᱜ ᱨᱟᱹᱥᱠᱟᱹ ᱠᱟᱛᱷᱟ ᱠᱟᱱᱟ ᱡᱮ ᱟᱵᱚ ᱦᱚᱸ ᱥᱟᱱᱛᱟᱲ ᱦᱚᱯᱚᱱ ᱡᱮ ᱮᱱᱮᱡᱼᱥᱮᱨᱮᱧ ᱠᱟᱛᱮᱫ ᱠᱟᱛᱮᱫ ᱠᱚ ᱟᱲᱟᱜᱮᱫᱼᱟ ᱦᱚᱲᱠᱚ ᱫᱤᱥᱚᱢ ᱦᱚᱲᱠᱚ ᱧᱮᱞᱮᱫᱼᱟ ᱛᱤᱱᱟᱹᱜ ᱨᱟᱹᱥᱠᱟᱹ ᱨᱮᱱᱟᱜ ᱠᱟᱛᱷᱟ ᱠᱟᱱᱟ ᱛᱳ ᱤᱧᱦᱚᱸ ᱚᱱᱠᱟ ᱜᱮ ᱨᱟᱹᱥᱠᱟᱹᱧ ᱵᱩᱡᱷᱟᱹᱣᱟ ᱛᱳ ᱤᱧᱦᱚᱧ ᱢᱮᱱᱟ ᱦᱟᱯᱮ ᱤᱧᱦᱚᱸ ᱠᱟᱛᱮᱫ ᱨᱮᱧ ᱟᱲᱟᱜ ᱠᱟᱜᱼᱟ ᱮᱱᱠᱷᱟᱱ ᱧᱮᱞ ᱠᱟᱛᱮᱫ ᱢᱟᱱᱮ ᱢᱚᱱᱮᱨᱮ ᱨᱟᱹᱥᱠᱟᱹᱧ ᱵᱩᱡᱷᱟᱹᱣ ᱮᱫᱟ ᱚᱱᱟᱛᱮ ᱱᱮᱛᱟᱨ ᱫᱚ ᱤᱧᱦᱚᱸ ᱱᱚᱣᱟᱠᱚᱧ ᱠᱟᱹᱢᱤ ᱠᱟᱱᱟ ᱡᱮ ᱤᱧᱦᱚᱸ ᱦᱚᱲ ᱞᱮᱠᱟᱜᱮ ᱱᱚᱠᱟᱧ ᱵᱮᱱᱟᱣᱟᱹᱧ ᱟᱨ ᱵᱮᱱᱟᱣ ᱠᱟᱛᱮᱫ ᱤᱧ ᱟᱲᱟᱜᱟᱹᱧ ᱮᱱᱠᱷᱟᱱ ᱚᱱᱟ ᱤᱫᱤ ᱠᱟᱛᱮᱫ ᱢᱟᱱᱮ ᱨᱟᱹᱥᱠᱟᱹ ᱫᱷᱟᱨᱟᱧ ᱵᱩᱡᱷᱟᱹᱣᱟ ᱟᱨ ᱨᱟᱹᱥᱠᱟᱹ ᱥᱟᱶᱼᱥᱟᱶᱛᱮ ᱦᱚᱲ ᱠᱚᱦᱚᱧ ᱢᱮᱛᱟ ᱠᱚᱣᱟ ᱡᱮ ᱪᱚᱞᱚ ᱟᱵᱚᱦᱚᱸ ᱦᱚᱲ ᱞᱮᱠᱟᱜᱮ ᱵᱚ ᱵᱮᱱᱟᱣᱟ ᱟᱨ ᱡᱚᱛᱚ ᱞᱮᱠᱟ ᱵᱚᱱ ᱧᱮᱞᱚᱜ ᱢᱟ ᱨᱮ ᱨᱮ ᱨᱮ ᱚᱱᱟ ᱠᱚᱨᱮ ᱡᱟᱦᱟᱸ ᱞᱮᱠᱟ ᱠᱚ ᱧᱮᱞᱚᱜ ᱠᱟᱱᱟ ᱛᱳ ᱤᱧᱦᱚᱸ ᱚᱱᱟ ᱨᱟᱹᱥᱠᱟᱹᱧ ᱵᱩᱡᱷᱟᱹᱣᱟ ᱡᱮ ᱤᱧᱦᱚᱸ ᱦᱚᱲ ᱞᱮᱠᱟᱜᱮᱧ ᱧᱮᱞᱚᱜ ᱢᱟᱧ ᱤᱧᱦᱚᱸ ᱦᱚᱲ ᱴᱷᱮᱱᱤᱧ ᱫᱮᱠᱷᱟᱜ ᱢᱟ ᱡᱮ ᱵᱟᱝᱜᱮ ᱯᱷᱟᱞᱱᱟ ᱦᱚᱲᱦᱚᱸ ᱱᱩᱜᱼᱩᱭ ᱛᱟᱨᱟ ᱨᱮ ᱧᱮᱞᱚᱜ ᱠᱟᱱᱟᱭ ᱚᱱᱟ ᱟᱹᱰᱤ ᱨᱟᱹᱥᱠᱟᱹᱧ ᱵᱩᱡᱷᱟᱹᱣᱟ